ᱫᱷᱚᱨᱚᱢ ᱛᱤᱱᱨᱮ ᱟᱵᱚᱣᱟᱜ ᱡᱤᱭᱚᱱ ᱠᱷᱚᱱᱟᱜ ᱞᱟᱦᱟᱨᱮᱵᱚᱱ ᱫᱚᱦᱚᱭᱟ ᱩᱱ ᱨᱮᱜᱮ ᱫᱷᱚᱨᱚᱢ ᱫᱚ ᱟᱵᱚ ᱦᱚᱲ ᱠᱚ ᱢᱤᱫᱚᱜ ᱵᱟᱫ ᱠᱟᱛᱮᱜ ᱟᱵᱚ ᱫᱚ ᱥᱟᱦᱟᱨ ᱨᱮᱜᱮ ᱤᱫᱤ ᱵᱚᱱᱟ ᱫᱷᱚᱨᱚᱢ ᱨᱮᱭᱟᱜ ᱡᱟᱸᱦᱟ ᱦᱩᱫᱤᱥ ᱱᱮᱛᱟᱨ ᱵᱱᱚᱱ ᱧᱮᱞ ᱧᱟᱢ ᱮᱫᱟ ᱱᱚᱣᱟ ᱫᱚ ᱦᱚᱲ ᱦᱚᱯᱚᱱ ᱛᱟᱞᱟ ᱨᱮᱫᱚ ᱵᱟᱝ ᱛᱟᱸᱦᱮ ᱠᱟᱱᱟ ᱦᱚᱲ ᱦᱚᱯᱚᱱᱟᱜ ᱡᱤᱭᱚᱱ ᱜᱮ ᱫᱷᱚᱨᱚᱢ ᱛᱟᱸᱦᱮᱠᱟᱱ ᱛᱟᱵᱳᱱᱟ ᱫᱷᱚᱨᱚᱢ ᱫᱚ ᱡᱩᱫᱟᱹ ᱛᱮᱫᱚ ᱵᱟᱝ ᱛᱟᱸᱦᱮ ᱠᱟᱱᱟ ᱟᱵᱚ ᱡᱟᱱᱟᱢ ᱠᱷᱚᱱᱟᱜ ᱜᱩᱡᱩᱜ ᱦᱟᱹᱵᱤᱡ ᱪᱮᱫ ᱟᱹᱨᱤᱪᱟᱹᱞᱤ ᱵᱚᱱ ᱠᱷᱮᱢᱟᱣ ᱤᱫᱤᱭᱮᱫᱟ ᱚᱱᱟᱜᱮ ᱟᱵᱚᱣᱟᱜ ᱫᱷᱚᱨᱚᱢ ᱟᱵᱚᱣᱟᱜ ᱳᱭᱮ ᱚᱯᱷ ᱞᱟᱭᱤᱯᱷ ᱜᱮ ᱦᱚᱲ ᱦᱚᱯᱚᱱᱟᱜ ᱫᱷᱚᱨᱚᱢ ᱠᱟᱱᱟ ᱢᱮᱱᱠᱷᱟᱱ ᱫᱤᱠᱩ ᱠᱚᱣᱟᱜ ᱧᱮᱞ ᱧᱮᱞᱛᱮ ᱱᱟᱦᱟᱜ ᱫᱷᱚᱨᱚᱢ ᱨᱮᱭᱟᱜ ᱦᱩᱫᱤᱥ ᱡᱚᱠᱷᱚᱱ ᱟᱵᱚ ᱥᱚᱢᱟᱡᱨᱮ ᱟᱫᱮᱨ ᱮᱫᱟ ᱡᱳᱨ ᱠᱟᱛᱮᱜ ᱛᱚᱠᱷᱚᱱᱜᱮ ᱟᱵᱚ ᱵᱷᱤᱛᱨᱤᱨᱮ ᱛᱷᱚᱲᱟ ᱵᱩᱠᱲᱩ ᱵᱚᱱ ᱟᱹᱭᱠᱟᱹᱣᱫᱟ ᱟᱵᱚ ᱵᱷᱤᱛᱨᱤᱨᱮ ᱦᱟᱯᱟᱴᱤᱧ ᱡᱟᱱᱟᱢᱚᱜ ᱠᱟᱱᱟ ᱤᱧᱟᱹᱜ ᱦᱩᱫᱤᱥ ᱛᱮᱫᱚ ᱟᱵᱚᱣᱟᱜ ᱥᱮᱫᱟᱭ ᱟᱹᱨᱤᱪᱟᱹᱞᱤ ᱟᱵᱚᱣᱟᱜ ᱡᱤᱱᱫᱮᱜᱤ ᱪᱮᱫ ᱠᱟ ᱛᱟᱸᱦᱮ ᱠᱟᱱ ᱚᱱᱟ ᱦᱚᱨᱟ ᱵᱚᱱ ᱪᱟᱞᱟᱣ ᱤᱫᱤ ᱞᱮᱠᱷᱟᱱ ᱜᱮ ᱢᱤᱫ ᱨᱮᱵᱚᱱ ᱛᱟᱸᱦᱮᱱᱟ ᱟᱨ ᱱᱟᱦᱟᱜ ᱡᱟᱸᱦᱟ ᱢᱮᱱ ᱤᱥᱴᱤᱨᱤᱢ ᱨᱮᱭᱟᱜ ᱠᱚᱱᱥᱮᱯᱴ ᱫᱷᱚᱨᱚᱢ ᱨᱮᱭᱟᱜ ᱡᱟᱸᱦᱟ ᱠᱚᱱᱥᱮᱯᱴ ᱱᱚᱜᱼᱚ ᱱᱚᱣᱟ ᱛᱮ ᱡᱚᱫᱤ ᱟᱵᱚᱣᱟᱜ ᱵᱚᱱ ᱛᱩᱞᱟᱹ ᱡᱚᱠᱷᱟᱭᱟ ᱛᱟᱦᱞᱮ ᱟᱵᱚ ᱫᱚ ᱠᱤᱱᱛᱩ ᱨᱟᱹᱯᱩᱫᱚᱜᱼᱟ ᱟᱨ ᱵᱚᱱ ᱵᱟᱹᱲᱤᱡᱚᱜᱼᱟ ᱚᱱᱟ ᱠᱷᱟᱹᱛᱤᱨᱛᱮ ᱤᱧ ᱫᱩᱧ ᱦᱩᱫᱤᱥᱟ ᱱᱟᱦᱟᱜ ᱫᱷᱚᱨᱚᱢ ᱨᱮᱭᱟᱜ ᱦᱩᱫᱤᱥ ᱛᱮᱫᱚ ᱦᱚᱲ ᱦᱚᱯᱚᱱ ᱛᱤᱥᱦᱚᱸ ᱵᱟᱵᱚᱱ ᱢᱤᱫ ᱫᱟᱲᱮᱭᱟᱜᱼᱟ ᱚᱱᱟ ᱠᱷᱟᱹᱛᱤᱨᱛᱮ ᱱᱚᱣᱟ ᱫᱷᱚᱨᱚᱢ ᱨᱮᱭᱟᱜ ᱞᱟᱹᱲᱦᱟᱹᱭ ᱵᱟᱹᱜᱤ ᱠᱟᱛᱮᱜ ᱟᱵᱚᱣᱟᱜ ᱡᱟᱸᱦᱟᱴᱟᱜ ᱦᱚᱲ ᱦᱚᱯᱚᱱᱟᱜ ᱴᱨᱮᱰᱤᱥᱚᱱᱟᱞ ᱥᱮ ᱯᱟᱨᱚᱢ ᱯᱟᱨᱤᱠ ᱡᱤᱵᱚᱱ ᱫᱷᱟᱨᱟ ᱡᱟᱸᱦᱟᱴᱟᱜ ᱟᱵᱚᱣᱟᱜ ᱟᱹᱨᱤᱪᱟᱹᱞᱤ ᱛᱟᱞᱟᱛᱮ ᱦᱩᱭ ᱟᱹᱜᱩᱭᱮᱫ ᱠᱟᱱ ᱡᱟᱸᱦᱟᱨᱮ ᱯᱨᱚᱠᱤᱨᱛᱤ ᱥᱮ ᱡᱚᱢᱲᱟᱣ ᱠᱟᱛᱮᱜ ᱡᱟᱸᱦᱟᱴᱟᱜ ᱟᱹᱨᱤᱪᱟᱹᱞᱤ ᱵᱚᱱ ᱫᱚᱦᱚ ᱱᱚᱝᱠᱟ ᱵᱚᱱ ᱫᱚᱦᱚ ᱟᱹᱜᱩ ᱞᱮᱠᱷᱟᱡ ᱟᱵᱚ ᱵᱷᱤᱛᱨᱤ ᱨᱮ ᱱᱟᱯᱟᱭ ᱵᱚᱱ ᱛᱟᱸᱦᱮᱱᱟ ᱟᱨ ᱯᱟᱥᱮᱡ ᱟᱰᱮ ᱯᱟᱥᱮ ᱠᱚᱨᱮᱜ ᱡᱟᱸᱦᱟᱭ ᱡᱟᱹᱛ ᱠᱚ ᱢᱮᱱᱟᱜ ᱠᱚ ᱩᱱᱠᱩ ᱦᱚᱸ ᱱᱟᱯᱟᱭ ᱛᱮᱵᱚᱱ ᱫᱚᱦᱚ ᱠᱚᱣᱟ